ᱯᱟᱸᱪ ᱜᱚᱴᱟᱝ ᱫᱤᱥᱚᱢ ᱨᱮᱭᱟᱜ ᱧᱩᱛᱩᱢ ᱢᱤᱫ ᱨᱮ ᱡᱮᱢᱚᱱ ᱪᱟᱭᱱᱟ ᱵᱟᱨ ᱨᱮ ᱡᱮᱢᱚᱱ ᱡᱟᱯᱟᱱ ᱯᱮ ᱨᱮ ᱟᱢᱮᱨᱤᱠᱟ ᱯᱩᱱ ᱨᱮ ᱵᱨᱟᱡᱤᱞ ᱢᱚᱬᱮ ᱨᱮ ᱪᱤᱱ